ᱱᱚᱣᱟ ᱤᱱᱴᱟᱨᱱᱮᱴ ᱛᱮ ᱟᱹᱰᱤ ᱟᱹᱰᱤ ᱟᱭᱢᱟ ᱱᱚᱣᱟ ᱤᱱᱴᱟᱨᱴᱮᱴ ᱤᱱᱴᱟᱨᱱᱮᱴ ᱢᱟᱫᱫᱷᱚᱢ ᱛᱮ ᱟᱵᱚ ᱥᱟᱱᱛᱟᱲ ᱯᱟᱹᱨᱥᱤ ᱞᱟᱦᱟ ᱪᱟᱞᱟᱣ ᱠᱟᱱᱟ ᱢᱮᱱ ᱠᱟᱜ ᱢᱮ ᱡᱮᱭᱥᱮ ᱱᱮᱛᱟᱨ ᱫᱚ ᱡᱟᱦᱟᱱᱟᱜ ᱤᱱᱴᱟᱨᱱᱮᱴ ᱨᱮᱢ ᱥᱟᱨᱪ ᱮᱢᱟᱱᱟ ᱡᱮᱭᱥᱮ ᱠᱤ ᱢᱮᱱᱢᱮ ᱚᱞ ᱪᱤᱠᱤ ᱛᱮᱦᱚᱸ ᱠᱤᱵᱳᱨᱰ ᱠᱚ ᱵᱮᱱᱟᱣ ᱟᱠᱟᱱ ᱜᱮᱭᱟ ᱥᱮ ᱚᱞᱪᱤᱠᱤ ᱛᱮ ᱢᱟᱱᱮ ᱟᱢ ᱤᱱᱴᱟᱨᱱᱮᱴ ᱨᱮᱢ ᱯᱟᱲᱦᱟᱣ ᱫᱟᱲᱮᱭᱟᱜᱼᱟ ᱡᱮᱭᱥᱮ ᱟᱢ ᱱᱚᱣᱟ ᱥᱟᱱᱛᱟᱲᱤ ᱛᱮᱦᱚᱸᱢ ᱯᱟᱲᱦᱟᱣ ᱫᱟᱲᱮᱭᱟᱜᱼᱟ ᱡᱮᱭᱥᱮ ᱤᱱᱴᱟᱨᱱᱮᱴ ᱵᱟᱵᱚᱫ ᱛᱮ ᱥᱮ ᱤᱱᱴᱟᱨᱱᱮᱴ ᱛᱮ ᱢᱮᱛᱟᱜ ᱢᱮ ᱱᱮᱛᱟᱨ ᱫᱚ ᱟᱭᱢᱟ ᱠᱤᱪᱷᱩ ᱥᱮ ᱟᱭᱢᱟ ᱟᱭᱢᱟ ᱠᱟᱹᱢᱤ ᱜᱮ ᱦᱩᱭᱩᱜ ᱠᱟᱱᱟ ᱡᱮᱭᱥᱮ ᱠᱤ ᱟᱢ ᱱᱮᱛᱟᱨ ᱠᱚ ᱯᱟᱲᱦᱟᱜ ᱦᱚᱲ ᱦᱚᱸ ᱤᱱᱴᱟᱨᱱᱮᱴ ᱢᱟᱫᱫᱷᱚᱢ ᱛᱮᱠᱚ ᱯᱟᱲᱦᱟᱜ ᱠᱟᱱᱟ ᱥᱮ ᱩᱱᱠᱩ ᱠᱞᱟᱥ ᱥᱮ ᱚᱱᱠᱟ ᱫᱚ ᱱᱳᱴ ᱠᱚ ᱢᱮᱛᱟᱜ ᱠᱟᱱ ᱚᱱᱟ ᱠᱚ ᱚᱱᱟ ᱤᱱᱴᱟᱨᱱᱮᱴ ᱢᱟᱫᱫᱷᱚᱢ ᱛᱮᱜᱮ ᱠᱚ ᱛᱮ ᱮᱢᱟᱣᱟᱜ ᱠᱟᱱᱟ ᱥᱮ ᱚᱱᱮ ᱱᱮᱛᱟᱨ ᱢᱟ ᱠᱞᱟᱥ ᱦᱚᱸ ᱤᱱᱴᱟᱨᱱᱮᱴ ᱢᱟᱫᱫᱷᱚᱢ ᱛᱮᱠᱚ ᱠᱞᱟᱥᱚᱜ ᱠᱟᱱᱟ ᱟᱨ ᱡᱮᱭᱥᱮ ᱠᱤ ᱤᱱᱴᱟᱨᱱᱮᱴ ᱛᱮ ᱡᱮᱭᱥᱮ ᱠᱤ ᱟᱢ ᱡᱟᱦᱟᱱᱟᱜ ᱜᱮᱢ ᱢᱟᱱᱞᱤᱭᱟ ᱡᱟᱛᱟ ᱜᱮ ᱢᱤᱫᱴᱮᱱ ᱢᱮᱱᱟᱭᱤᱧ ᱡᱟᱦᱟᱸ ᱥᱮᱫ ᱤᱧ ᱪᱟᱞᱟᱜᱼᱟ ᱢᱤᱫᱴᱮᱱ ᱜᱟᱱ ᱜᱟᱹᱰᱤᱧ ᱧᱟᱢᱟ ᱥᱮ ᱵᱚᱞᱮ ᱱᱚᱣᱟ ᱤᱱᱴᱟᱨᱱᱮᱴ ᱛᱤᱧ ᱠᱚᱭᱟ ᱛᱚ ᱱᱚᱣᱟ ᱦᱩᱭᱩᱜᱼᱟ ᱟᱨ ᱡᱮᱭᱥᱮ ᱠᱤ ᱟᱢ ᱢᱮᱱᱢᱮ ᱤᱱᱴᱟᱨᱱᱮᱴ ᱛᱮ ᱥᱮ ᱟᱢ ᱡᱟᱦᱟᱱᱟᱜ ᱜᱮ ᱱᱚᱣᱟ ᱡᱚᱢᱟᱜ ᱠᱚ ᱥᱮ ᱡᱟᱦᱟᱱᱟᱜ ᱜᱮ ᱠᱚᱭ ᱢᱮ ᱚᱱᱟᱦᱚᱸ ᱦᱮᱡ ᱟᱢᱟ ᱟᱨ ᱱᱚᱣᱟ ᱤᱱᱴᱟᱨᱱᱮᱴ ᱛᱮ ᱟᱢ ᱡᱮᱭᱥᱮ ᱠᱤ ᱡᱟᱦᱟᱸᱭ ᱢᱤᱫᱴᱮᱱ ᱯᱟᱲᱦᱟᱜ ᱥᱮ ᱢᱟᱱᱮ ᱠᱞᱟᱥ ᱵᱟᱢ ᱮᱴᱮᱱᱰ ᱫᱟᱲᱮᱭᱟᱫᱟ ᱟᱢ ᱢᱮᱱᱢᱮ ᱱᱤᱭᱟᱹ ᱥᱮ ᱦᱟᱱᱟ ᱟᱢ ᱜᱟᱛᱮ ᱴᱷᱮᱱ ᱠᱷᱚᱡᱽ ᱢᱮ ᱥᱮ ᱱᱤᱭᱟᱹ ᱥᱮ ᱦᱟᱱᱟ ᱨᱮᱱᱟᱜ ᱱᱳᱴᱤᱧ ᱤᱧ ᱴᱷᱮᱱ ᱵᱟᱹᱱᱩᱜ ᱟᱥᱮ ᱤᱧ ᱠᱞᱟᱥ ᱵᱟᱹᱧ ᱮᱴᱮᱱ ᱫᱟᱲᱮ ᱠᱟᱣᱫᱟ ᱡᱮ ᱟᱢ ᱩᱱᱤᱭ ᱞᱟᱹᱭᱟᱢᱟ ᱱᱤᱭᱟᱹ ᱫᱚ ᱱᱤᱭᱟᱹ ᱴᱟᱭᱤᱢ ᱨᱮ ᱯᱟᱲᱦᱟᱣ ᱦᱩᱭᱩᱜ ᱠᱟᱱᱟ ᱥᱮ ᱟᱢ ᱚᱱᱟ ᱤᱱᱴᱟᱨᱱᱮᱴ ᱛᱮ ᱩᱱᱤ ᱥᱮ ᱠᱩᱞ ᱫᱟᱲᱮᱭᱟᱢᱟ ᱟᱨ ᱚᱱᱟ ᱟᱢᱮᱢ ᱧᱮᱞ ᱫᱟᱲᱮᱭᱟᱜᱼᱟ ᱥᱮᱢ ᱯᱟᱲᱦᱟᱣ ᱫᱟᱲᱮᱭᱟᱜᱼᱟ ᱟᱨ ᱤᱱᱴᱟᱨᱱᱮᱴ ᱛᱮ ᱟᱭᱢᱟ ᱟᱭᱢᱟ ᱥᱮᱠᱚ ᱢᱮᱱ ᱠᱣᱫᱟ ᱟᱹᱰᱤ ᱰᱷᱮᱨ ᱜᱮ ᱠᱟᱹᱢᱤᱜ ᱠᱟᱱᱟ ᱡᱮᱭᱥᱮ ᱡᱚᱛᱚ ᱞᱮᱠᱟᱱᱟᱜ ᱤᱱᱴᱟᱨᱱᱮᱴ ᱛᱮ ᱱᱮᱛᱟᱨ ᱫᱚ ᱠᱟᱹᱢᱤᱜ ᱠᱟᱱᱟ ᱟᱢ ᱢᱟᱱ ᱞᱤᱭᱟ ᱡᱟᱛᱟ ᱡᱮᱭᱥᱮ ᱠᱤ ᱟᱢ ᱡᱟᱦᱟᱸ ᱥᱮᱫ ᱮᱢ ᱪᱟᱞᱟᱣ ᱮᱢᱟᱱ ᱮᱱᱟ ᱢᱮᱱᱢᱮ ᱟᱢ ᱡᱟᱦᱟᱱᱟᱜ ᱵᱟᱹᱴᱩᱣᱟᱹᱠ ᱨᱮ ᱯᱚᱭᱥᱟ ᱟᱫ ᱮᱱᱟ ᱥᱮ ᱵᱟᱹᱴᱩᱣᱟᱹ ᱜᱮ ᱟᱫ ᱮᱱᱟ ᱢᱮᱱᱢᱮ ᱢᱳᱵᱟᱭᱤᱞ ᱢᱮᱱᱟᱜᱼᱟ ᱢᱟᱱᱞᱮ ᱡᱟᱛᱟ ᱫᱟᱠᱟ ᱨᱮᱸᱜᱮᱡ ᱠᱮᱫ ᱢᱮᱭᱟ ᱚᱱᱛᱮ ᱨᱮ ᱢᱳᱵᱟᱭᱤᱞ ᱢᱟᱫᱫᱷᱚᱢ ᱛᱮᱜᱮ ᱫᱟᱠᱟ ᱦᱚᱢ ᱡᱚᱢ ᱫᱟᱲᱮᱭᱟᱜᱼᱟ ᱥᱮ ᱯᱚᱭᱥᱟᱢ ᱮᱢ ᱫᱟᱲᱮᱭᱟᱜᱼᱟ ᱡᱚᱢ ᱠᱟᱛᱮᱫ ᱚᱱᱟ

ᱱᱤᱭᱟᱹ ᱞᱟᱹᱭ ᱠᱟᱛᱮᱫ ᱤᱧ ᱢᱩᱪᱟᱹᱫ ᱮᱫᱟ